ᱰᱚᱜᱚᱨ ᱥᱟᱠᱟᱢ ᱟᱨ ᱢᱮᱜᱟᱡᱤᱱ ᱱᱤᱭᱩᱥ ᱯᱮᱯᱟᱨ ᱚᱱᱟ ᱫᱚ ᱢᱤᱫᱴᱮᱱ ᱵᱷᱮᱜᱟᱨ ᱛᱷᱚᱲᱟ ᱫᱚ ᱢᱮᱱᱟᱜ ᱟᱠᱟᱫ ᱜᱮᱭᱟ ᱡᱟᱸᱦᱟ ᱱᱤᱭᱩᱥ ᱯᱮᱯᱟᱨ ᱨᱮᱫᱚ ᱡᱟᱸᱦᱟ ᱟᱵᱚ ᱫᱤᱥᱚᱢ ᱠᱚᱨᱮᱱᱟᱜ ᱥᱮ ᱡᱟᱸᱦᱟ ᱠᱚ ᱠᱷᱚᱵᱚᱨ ᱟᱭᱢᱟ ᱟᱭᱢᱟ ᱵᱟᱹᱲᱛᱤ ᱵᱟᱹᱲᱛᱤ ᱠᱷᱚᱵᱚᱨ ᱠᱚ ᱵᱷᱮᱡᱟᱣᱟ ᱟᱨ ᱟᱵᱚ ᱱᱚᱣᱟ ᱱᱤᱭᱩᱥ ᱪᱮᱱᱮᱞᱨᱮ ᱚᱱᱟ ᱫᱚ ᱦᱩᱭᱩᱜ ᱠᱟᱱᱟ ᱫᱤᱥᱚᱢ ᱜᱳᱴᱟ ᱫᱤᱥᱚᱢᱨᱮ ᱡᱟᱸᱦᱟ ᱠᱚ ᱦᱩᱭᱩᱜ ᱠᱟᱱᱟ ᱚᱱᱟ ᱠᱚᱜᱮ ᱠᱚ ᱚᱞᱟ ᱢᱤᱫᱵᱟᱨ ᱵᱟᱹᱲᱛᱤ ᱛᱮᱦᱚᱸ ᱠᱚ ᱵᱷᱮᱡᱟᱭᱟ ᱮᱲᱮ ᱨᱮᱦᱚᱸ ᱛᱷᱚᱲᱟ ᱜᱟᱱ ᱠᱚ ᱵᱮᱱᱟᱣᱟ ᱟᱨ ᱡᱟᱸᱦᱟ ᱢᱮᱜᱟᱡᱤᱱ ᱵᱮᱱᱟᱣ ᱦᱩᱭ ᱟᱠᱟᱱᱟ ᱚᱱᱟ ᱠᱚ ᱢᱮᱜᱟᱡᱤᱱ ᱨᱮᱫᱚ ᱥᱮ ᱡᱟᱸᱦᱟᱠᱚ ᱯᱩᱨᱟᱹ ᱥᱟᱹᱨᱤᱱᱟᱜ ᱡᱤᱱᱤᱥ ᱠᱟᱱᱟ ᱥᱮ ᱡᱟᱸᱦᱟᱜᱮ ᱧᱮᱞ ᱧᱟᱢᱚᱜ ᱠᱟᱱᱟ ᱡᱟᱸᱦᱟᱱᱟᱜ ᱜᱮ ᱜᱷᱚᱴᱚᱱᱟ ᱜᱷᱚᱴᱟᱜ ᱠᱟᱱᱟ ᱢᱮᱜᱟᱡᱤᱱ ᱨᱮᱫᱚ ᱱᱚᱜᱚ ᱱᱚᱣᱟ ᱠᱚ ᱥᱟᱹᱨᱤ ᱥᱟᱹᱨᱤ ᱠᱟᱛᱷᱟᱜᱮ ᱵᱷᱮᱡᱟᱜ ᱠᱟᱱᱟ ᱟᱨ ᱱᱤᱭᱩᱥ ᱯᱮᱯᱟᱨ ᱨᱮᱫᱚ ᱟᱭᱢᱟ ᱠᱤᱪᱷᱩ ᱮᱲᱮᱱᱟᱜ ᱦᱚᱸ ᱥᱟᱹᱨᱤᱱᱟᱜᱚᱜ ᱠᱟᱱᱟ ᱥᱟᱹᱨᱤ ᱠᱟᱛᱷᱟ ᱦᱚᱸ ᱮᱲᱮᱜ ᱠᱟᱱᱟ ᱱᱤᱭᱟ ᱠᱚᱜᱮ ᱠᱚ ᱵᱷᱮᱡᱟᱭᱮᱫᱟ ᱵᱟᱹᱲᱛᱤ ᱦᱟᱱᱟ ᱱᱚᱣᱟ ᱠᱚ ᱚᱱᱟ ᱠᱷᱟᱹᱛᱤᱨᱛᱮ ᱯᱟᱨᱛᱷᱚᱠᱠᱚ ᱫᱚ ᱟᱭᱢᱟ ᱜᱮ ᱢᱮᱱᱟᱜ ᱠᱟᱫᱟ ᱟᱫᱚ ᱱᱚᱣᱟ ᱢᱚᱫᱽᱫᱷᱮ ᱤᱧ ᱫᱩᱧ ᱢᱮᱱᱟ ᱡᱮ ᱱᱤᱭᱩᱥ ᱯᱮᱯᱟᱨ ᱨᱮᱫᱚ ᱠᱤᱪᱷᱩ ᱠᱤᱪᱷᱩ ᱡᱤᱱᱤᱥ ᱦᱚᱸ ᱮᱲᱮ ᱠᱟᱛᱷᱟ ᱨᱮᱭᱟᱜ ᱟᱨ ᱠᱤᱪᱷᱩ ᱠᱤᱪᱷᱩ ᱮᱲᱮ ᱠᱟᱛᱷᱟ ᱦᱚᱸ ᱥᱟᱹᱨᱤᱱᱚᱜ ᱠᱟᱱᱟ ᱟᱨ ᱢᱮᱜᱟᱡᱤᱱ ᱨᱮᱫᱚ ᱱᱚᱣᱟᱜᱮ ᱢᱮᱱᱛᱤᱧ ᱵᱟᱲᱟᱭᱟ ᱡᱮ ᱡᱟᱸᱦᱟ ᱠᱚ ᱢᱮᱫᱛᱮ ᱧᱮᱞ ᱧᱟᱢᱚᱜ ᱠᱟᱱᱟ ᱡᱟᱸᱦᱟ ᱠᱚ ᱦᱩᱭᱩᱜ ᱠᱟᱱᱟ ᱥᱮ ᱡᱟᱸᱦᱟᱱᱟᱜ ᱜᱮᱠᱚ ᱞᱮᱠᱷᱚᱠ ᱠᱚ ᱚᱞ ᱫᱟ ᱚᱱᱟ ᱫᱚ ᱢᱮᱜᱟᱡᱤᱱ ᱨᱮᱜᱮ ᱠᱚ ᱵᱷᱮᱟᱭᱮᱫᱟ ᱚᱱᱟ ᱵᱟᱠᱷᱨᱟᱛᱮ ᱤᱧ ᱫᱚ ᱢᱮᱱᱟ ᱡᱮ ᱵᱟᱹᱲᱛᱤ ᱫᱚ ᱪᱮᱫ ᱤᱧ ᱵᱤᱥᱟᱥᱚᱜᱼᱟ ᱱᱤᱭᱩᱥ ᱯᱮᱯᱟᱨ ᱨᱮᱫᱚ ᱟᱭᱢᱟ ᱟᱭᱢᱟ ᱮᱲᱮ ᱠᱟᱛᱷᱟᱜᱮ ᱪᱟᱞᱟᱜ ᱠᱟᱱᱟ